ᱫᱟᱜ ᱨᱮ ᱯᱟᱭᱨᱟᱜ ᱚᱠᱛᱚ ᱞᱩᱜᱽᱲᱤ ᱠᱚ ᱥᱟᱱᱴᱟᱣ ᱥᱟᱺᱦᱤᱡ ᱯᱟᱞᱟᱴ ᱦᱩᱭᱩᱜ ᱫᱚᱨᱠᱟᱨ ᱡᱮᱢᱚᱱ ᱟᱹᱲᱡᱷᱟᱹ ᱟᱹᱲᱡᱷᱤ ᱟᱞᱚ ᱦᱩᱭᱩᱜ ᱢᱟ

ᱦᱚᱲᱢᱚ ᱨᱮ ᱜᱩᱸᱡᱤ ᱥᱩᱢᱩᱝ ᱟᱨ ᱵᱟᱝᱠᱷᱟᱱ ᱫᱚ ᱠᱩᱭᱴᱩ ᱜᱮ ᱛᱟᱦᱮᱱ ᱦᱩᱭᱩᱜ ᱫᱚᱨᱠᱟᱨ ᱟᱨ ᱚᱱᱟ ᱥᱟᱶᱛᱮ ᱯᱟᱭᱨᱟᱜ ᱠᱷᱟᱱᱮᱢ ᱩᱱᱩᱢ ᱠᱟᱛᱮ ᱮᱱᱠᱷᱟᱱ ᱫᱚ ᱛᱤ ᱫᱚ ᱢᱟᱲᱟᱝ ᱥᱮᱫ ᱵᱟᱲᱦᱟᱣ ᱠᱟᱛᱮᱜ ᱜᱮᱢ ᱯᱟᱭᱨᱟᱜ ᱮᱱᱟᱝ ᱜᱮ ᱴᱷᱤᱠᱚᱜᱼᱟ ᱪᱮᱠᱟᱛᱮ ᱢᱟᱲᱟᱝ ᱨᱮ ᱫᱷᱤᱨᱤ ᱛᱟᱦᱮᱱᱟ ᱵᱟᱠᱷᱟᱱ ᱡᱟᱦᱟᱱᱟᱜ ᱡᱟᱭ ᱡᱚᱵᱨᱟ ᱛᱟᱦᱮᱱᱟ ᱚᱱᱟ ᱨᱮᱢ ᱛᱩᱠᱩᱡᱚᱜᱼᱟ ᱚᱸᱰᱮ ᱠᱷᱚᱱᱟᱜ ᱱᱤᱨᱟᱹᱭ ᱛᱟᱦᱮᱱ ᱞᱟᱹᱜᱤᱫ ᱛᱮ ᱢᱟᱲᱟᱝ ᱛᱮ ᱛᱤ ᱫᱚ ᱵᱟᱲᱦᱟᱣ ᱤᱫᱤ ᱛᱮᱜᱮ ᱦᱩᱭᱩᱜᱼᱟ ᱟᱨ ᱢᱤᱼᱢᱤᱫᱴᱟᱝ ᱱᱮᱛᱟᱨ ᱥᱟᱬᱮᱥ ᱡᱩᱜᱽ ᱨᱮ ᱫᱟᱜ ᱨᱮ ᱵᱮᱸᱜᱮᱫ ᱠᱟᱛᱮ ᱯᱟᱭᱨᱟᱜ ᱨᱮᱱᱟᱝ ᱦᱚᱸ ᱪᱚᱥᱢᱟ ᱧᱟᱢᱚᱜᱼᱟ ᱚᱱᱟᱴᱟᱜ ᱛᱩᱠᱩᱡ ᱛᱩᱯᱩ ᱠᱩᱪ ᱠᱷᱚᱱᱟᱜ ᱥᱟᱦᱟᱨᱮ ᱞᱟᱹᱜᱤᱫ ᱚᱱᱟ ᱪᱚᱥᱢᱟ ᱦᱚᱸ ᱵᱮᱵᱷᱟᱨ ᱞᱮᱠ ᱠᱟᱱ ᱜᱮᱭᱟ

ᱯᱟᱭᱨᱟᱢ ᱠᱟᱱ ᱠᱷᱟᱱ ᱜᱟᱰᱟ ᱢᱩᱸᱰᱩ ᱠᱚᱨᱮ ᱟᱨᱟᱢ ᱛᱮᱢ ᱯᱟᱨᱚᱢ ᱫᱟᱲᱮᱭᱟᱜᱼᱟ ᱦᱚᱲᱢᱚ ᱨᱮ ᱮᱠᱥᱟᱨᱥᱟᱭᱤᱡᱽ ᱦᱤᱡᱩᱜᱼᱟ ᱢᱟᱭᱟᱝ ᱜᱚᱴᱟ ᱛᱤ ᱡᱟᱸᱜᱟ ᱪᱚᱲᱚ ᱯᱨᱚᱪᱚᱲᱚᱜᱼᱟ ᱡᱟᱦᱟᱸ ᱯᱷᱚᱞᱚ ᱨᱮᱠᱤ ᱦᱚᱲᱢᱚ ᱦᱚᱸ ᱴᱷᱤᱠ ᱛᱟᱦᱮᱱᱟ